ᱦᱮᱞᱳ ᱴᱨᱟᱵᱷᱮᱞᱤᱝ ᱮᱡᱮᱱᱥᱤ ᱟᱪᱪᱷᱟ ᱟᱯᱮ ᱠᱷᱟ ᱛᱤᱨ ᱤᱧ ᱮᱱᱟᱱ ᱠᱷᱚᱱ ᱤᱧ ᱛᱟᱸᱜᱤ ᱟᱠᱟᱫᱟ ᱟᱯᱮᱭᱟᱜ ᱜᱟᱹᱰᱤ ᱤᱧᱟᱹᱜ ᱴᱷᱟᱶ ᱛᱮ ᱮᱠᱷᱚᱱᱚ ᱵᱟᱝ ᱥᱮᱴᱮᱨ ᱟᱠᱟᱱᱟ ᱟᱯᱮᱭᱟᱜ ᱠᱳᱱᱳ ᱫᱟᱭᱤᱛᱛᱚ ᱵᱟᱹᱱᱩᱜ ᱛᱟᱯᱮᱭᱟ ᱴᱷᱤᱠ ᱥᱚᱢᱚᱭ ᱨᱮ ᱴᱷᱟᱶ ᱡᱟᱭᱜᱟ ᱨᱮ ᱥᱮᱴᱮᱨᱚᱜ ᱱᱤᱭᱟᱹ ᱫᱚᱥ ᱢᱤᱱᱤᱴ ᱵᱷᱤᱛᱨᱤ ᱨᱮ ᱵᱟᱯᱮ ᱥᱮᱴᱮᱨ ᱞᱮᱱ ᱠᱷᱟᱱ ᱟᱯᱮᱭᱟᱜ ᱮᱡᱮᱱᱥᱤ ᱨᱮᱱᱟᱜ ᱜᱟᱹᱰᱤ ᱤᱧ ᱵᱟᱹᱛᱤᱞᱮᱫᱟ ᱟᱨ ᱛᱮᱦᱮᱧ ᱫᱟᱬᱟᱱ ᱦᱚᱸ ᱵᱟᱹᱧ ᱪᱟᱞᱟᱜᱼᱟ